ᱢᱤᱫᱴᱮᱡ ᱵᱟᱜᱟᱱ ᱥᱮ ᱵᱟᱜᱽᱣᱟᱱ ᱞᱟᱜᱟᱣ ᱢᱟᱲᱟᱝ ᱨᱮ ᱯᱳᱭᱞᱳ ᱨᱮ ᱚᱱᱟ ᱡᱩᱢᱤ ᱪᱟᱥ ᱦᱩᱭᱩᱜᱼᱟ ᱥᱟᱦᱟᱨ ᱠᱚ ᱮᱢ ᱦᱩᱭᱩᱜᱼᱟ ᱛᱟᱨᱯᱚᱨ ᱟᱥᱛᱮᱼᱟᱥᱛᱮ ᱛᱮ ᱠᱷᱩᱱᱴᱤ ᱠᱚ ᱚᱱᱟ ᱡᱩᱢᱤ ᱪᱟᱨ ᱯᱟᱥᱮ ᱵᱮᱲᱦᱟᱭ ᱛᱮ ᱠᱷᱩᱱᱴᱤ ᱠᱚ ᱵᱤᱫ ᱦᱩᱭᱩᱜᱼᱟ ᱢᱟᱫ ᱠᱷᱩᱱᱴᱤ ᱠᱚ ᱥᱮ ᱯᱤᱞᱟᱨ ᱠᱷᱩᱱᱴᱤ ᱠᱚ ᱵᱤᱫ ᱠᱟᱛᱮ ᱡᱷᱟᱹᱱᱴᱤ ᱥᱮ ᱴᱟᱹᱴᱤᱣᱟᱹ ᱵᱚᱱ ᱢᱮᱛᱟᱜ ᱠᱟᱱᱟ ᱚᱱᱟ ᱵᱮᱱᱟᱣ ᱦᱩᱭᱩᱜᱼᱟ ᱵᱮᱱᱟᱣ ᱠᱟᱛᱮ ᱚᱱᱟ ᱡᱩᱢᱤ ᱨᱮᱭᱟᱜ ᱵᱮᱲᱦᱟᱭ ᱛᱮ ᱡᱷᱟᱹᱱᱴᱤ ᱮᱥᱮᱫ ᱦᱩᱭᱩᱜᱼᱟ ᱮᱥᱮᱫ ᱠᱟᱛᱮ ᱚᱸᱰᱮ ᱵᱟᱜᱽᱣᱟᱱ ᱞᱟᱜᱟᱣ ᱦᱩᱭᱩᱜᱼᱟ ᱡᱟᱦᱟᱱ ᱵᱟᱜᱽᱣᱟᱱ ᱜᱮ ᱥᱟᱠ ᱥᱚᱵᱡᱤ ᱥᱮ ᱩᱛᱩ ᱛᱮᱭᱟᱜ ᱵᱟᱜᱽᱣᱟᱱ ᱟᱭᱢᱟ ᱨᱚᱠᱚᱢ ᱵᱟᱜᱽᱣᱟᱱ ᱢᱮᱱᱟᱜᱼᱟ ᱢᱮᱱᱠᱷᱟᱱ ᱡᱟᱦᱟᱸ ᱞᱮᱠᱟᱱ ᱵᱟᱜᱽᱣᱟᱱ ᱜᱮ ᱞᱟᱜᱟᱣᱟᱵᱚᱱ ᱚᱱᱟ ᱵᱟᱜᱽᱣᱟᱱ ᱞᱟᱜᱟᱣ ᱠᱟᱛᱮ ᱡᱷᱟᱹᱱᱴᱤ ᱛᱮ ᱮᱥᱮᱫ ᱦᱩᱭᱩᱜᱼᱟ ᱚᱱᱟ ᱡᱷᱟᱹᱱᱴᱤ ᱮᱥᱮᱫ ᱨᱮᱭᱟᱜ ᱠᱟᱨᱚᱱ ᱫᱚ ᱡᱟᱛᱮ ᱠᱚᱨᱮ ᱥᱤᱢ ᱥᱩᱠᱨᱤ ᱢᱤᱦᱩᱸ ᱢᱮᱨᱚᱢ ᱵᱚᱞᱚ ᱠᱟᱛᱮᱫ ᱚᱱᱟ ᱵᱟᱜᱽᱣᱟᱱ ᱵᱟᱝ ᱠᱚ ᱱᱚᱥᱴᱚ ᱫᱟᱲᱮᱭᱟᱜ ᱚᱱᱟ ᱠᱷᱟᱹᱛᱤᱨ ᱛᱮᱜᱮ ᱟᱵᱚ ᱫᱚ ᱚᱱᱟ ᱵᱟᱜᱽᱣᱟᱱ ᱵᱮᱲᱦᱟᱭ ᱛᱮ ᱴᱟᱹᱴᱤ ᱥᱮ ᱡᱷᱟᱹᱱᱴᱤ ᱵᱚ ᱢᱮᱛᱟᱜ ᱠᱟᱱᱟ ᱚᱱᱟᱛᱮᱧ ᱢᱮᱱ ᱮᱥᱮᱫᱟ